ᱡᱮᱢᱚᱱ ᱡᱤᱵ ᱡᱤᱭᱟᱹᱞᱤ ᱜᱟᱹᱭ ᱰᱟᱝᱨᱟ ᱢᱮᱨᱚᱢ ᱫᱚ ᱥᱩᱠᱨᱤ ᱫᱚ ᱱᱩᱠᱩ ᱫᱚ ᱮᱢᱚᱱ ᱥᱳᱢᱚᱭ ᱢᱤᱫ ᱥᱚᱢᱚᱭ ᱧᱟᱢ ᱠᱚᱣᱟ ᱡᱮᱢᱚᱱ ᱵᱚᱥᱚᱱᱛᱚ ᱟᱭᱢᱟ ᱠᱤᱪᱷᱩ ᱨᱳᱜ ᱢᱮᱱᱟᱜᱼᱟ ᱱᱚᱝᱠᱟ ᱞᱮᱠᱟᱛᱮ ᱪᱤᱠᱤᱛᱥᱟ ᱞᱮ ᱤᱫᱤ ᱠᱚᱣᱟ ᱚᱸᱰᱮ ᱫᱚ ᱮᱢᱚᱱ ᱢᱚᱡᱽ ᱠᱚ ᱤᱱᱡᱮᱠᱥᱮᱱ ᱠᱚᱣᱟᱜ ᱟᱨ ᱴᱟᱠᱟ ᱯᱟᱭᱥᱟ ᱵᱮᱥ ᱢᱟᱱᱮ ᱠᱚᱢ ᱧᱚᱜ ᱜᱮ ᱞᱟᱜᱟᱜᱼᱟ ᱟᱨ ᱟ ᱰᱤ ᱜᱟᱱ ᱯᱨᱚᱯᱷᱤᱴ ᱞᱮ ᱧᱟᱢᱟ ᱧᱟᱢ ᱫᱚ ᱪᱮᱫ ᱞᱮᱠᱟ ᱟᱹᱰᱤ ᱜᱟᱱ ᱢᱟᱱᱮ ᱠᱚ ᱢᱚᱡᱚᱜᱼᱟ ᱟᱨ ᱥᱚᱢᱚᱭ ᱨᱮᱞᱮ ᱟᱹᱠᱷᱨᱤᱧ ᱠᱚᱣᱟ ᱱᱩᱠᱩ ᱴᱟᱠᱟ ᱯᱚᱭᱥᱟ ᱠᱚ ᱨᱳᱡᱽᱜᱟᱨ ᱛᱟᱞᱮᱭᱟ ᱚᱱᱟᱛᱮ ᱪᱤᱠᱤᱛᱥᱟ ᱫᱚ ᱟᱹᱰᱤ ᱢᱚᱪᱟ ᱱᱩᱠᱩ ᱡᱤᱵ ᱡᱤᱭᱟᱹᱞᱤ ᱟᱹᱥᱩᱞ ᱫᱚ ᱟᱹᱰᱤ ᱜᱟᱱ ᱞᱟᱹᱠᱛᱤᱭᱟ ᱟᱨ ᱟᱹᱰᱤ ᱟᱹᱰᱤ ᱢᱚᱪᱟ ᱪᱮᱫᱟᱜ ᱥᱮ ᱱᱩᱠᱩ ᱫᱚ ᱟᱵᱚᱨᱮᱱ ᱯᱚᱨᱚᱱ ᱯᱚᱨᱟᱣ ᱠᱟᱱᱟ ᱠᱚ ᱟᱨ ᱟᱹᱰᱤ ᱜᱟᱱ ᱞᱟᱵᱽ ᱡᱚᱱᱚᱠ ᱠᱚ ᱮᱢ ᱫᱟᱲᱮᱭᱟᱵᱚᱱᱟ